ᱦᱮᱸ ᱦᱮᱞᱳ ᱦᱮᱸ ᱜᱚᱢᱠᱮ ᱡᱚᱦᱟᱨ ᱟᱹᱞᱤᱧ ᱱᱚᱣᱟ ᱤᱭᱟᱹ ᱠᱷᱚᱱ ᱞᱤᱧ ᱨᱟᱭᱨᱚᱢᱯᱩᱨ ᱠᱷᱚᱱᱞᱤᱧ ᱢᱮᱱᱮᱜᱼᱟ ᱱᱚᱣᱟ ᱠᱚᱫᱚ ᱥᱟᱵ ᱰᱤᱵᱷᱤᱥᱚᱱ ᱦᱚᱥᱯᱤᱴᱟᱞ ᱠᱟᱱᱟ ᱦᱮᱸ ᱥᱮ ᱟᱪᱪᱷᱟ ᱟᱯᱮ ᱟᱹᱫᱤᱵᱟᱹᱥᱤ ᱜᱟᱛᱟᱠ ᱨᱮᱱ ᱦᱚᱲ ᱠᱚ ᱜᱚᱡ ᱜᱩᱨᱩ ᱞᱮᱱᱠᱷᱟᱱ ᱯᱮ ᱟᱯᱮᱭᱟᱜ ᱪᱮᱫ ᱪᱮᱫ ᱚᱱᱠᱟ ᱢᱮᱱᱟᱜ ᱛᱟᱯᱮᱭᱟ ᱚᱱᱠᱟ ᱠᱟᱹᱢᱤ ᱦᱚᱨᱟ ᱠᱚ ᱟᱪᱪᱷᱟ ᱦᱮᱸ ᱦᱮᱸ ᱟᱪᱪᱷᱟ ᱟᱯᱮ ᱱᱚᱝᱠᱟ ᱤᱭᱟᱹ ᱞᱮᱱᱠᱷᱟᱱ ᱡᱟᱦᱟᱸ ᱞᱮᱠᱟ ᱜᱚᱡ ᱜᱩᱨᱩ ᱤᱭᱟᱹ ᱥᱟᱶᱛᱮ ᱟᱯᱮᱭᱟᱜ ᱠᱤ ᱚᱱᱟ ᱢᱟᱭᱟᱝ ᱫᱟᱱ ᱠᱤᱝᱵᱟ ᱢᱮᱫ ᱫᱟᱱ ᱚᱱᱟ ᱠᱚ ᱢᱮᱱᱟᱜᱟ ᱥᱮ ᱵᱟᱝᱼᱟ

ᱟᱪᱪᱷᱟ ᱟᱹᱞᱤᱧᱟᱜ ᱟᱹᱞᱤᱧᱟᱜ ᱵᱟᱲᱟᱭ ᱡᱚᱝ ᱠᱟᱛᱷᱟ ᱞᱮᱠᱟᱛᱮ ᱫᱷᱚᱨᱚ ᱢᱤᱫ ᱦᱚᱲᱮ ᱜᱚᱡ ᱮᱱᱟᱭ ᱵᱚᱸᱜᱟᱭᱮᱱᱟ ᱮᱱᱠᱷᱟᱱ ᱩᱱᱤᱭᱟᱜ ᱢᱟᱭᱟᱝ ᱵᱚ ᱫᱟᱱᱟ ᱠᱤᱰᱱᱤ ᱵᱚ ᱫᱟᱱᱟ ᱢᱮᱫ ᱠᱚ ᱫᱟᱱᱟ ᱚᱱᱠᱟ ᱫᱚ ᱪᱮᱫ ᱦᱚᱸ ᱵᱟᱹᱪᱩᱜᱼᱟ ᱟᱹᱞᱤᱧ ᱫᱚ ᱟᱫᱚ ᱚᱱᱟ ᱵᱟᱲᱟᱭ ᱥᱟᱱᱟᱭᱮᱫ ᱞᱤᱧᱟ ᱟᱯᱮ ᱟᱹᱫᱤᱵᱟᱹᱥᱤ ᱦᱚᱲᱟᱜ ᱚᱠᱟ ᱞᱮᱠᱟ ᱢᱮᱱᱟᱜ ᱛᱟᱯᱮᱭᱟ ᱟᱯᱮᱭᱟᱜ ᱠᱟᱹᱢᱤ ᱦᱚᱨᱟ ᱠᱚ ᱚᱱᱟ ᱦᱤᱥᱟᱹᱵ ᱟᱹᱞᱤᱧ ᱫᱚ ᱦᱟᱜ ᱞᱤᱧ ᱵᱩᱡᱷᱟᱹᱣ ᱥᱟᱱᱟᱭᱮᱫ ᱞᱤᱧᱟ ᱦᱮᱸ ᱥᱮ ᱟᱪᱪᱷᱟ ᱟᱪᱪᱷᱟ ᱴᱷᱤᱠᱟ ᱜᱚᱢᱠᱮ ᱤᱱᱠᱟᱹ ᱜᱮ ᱡᱚᱦᱟᱨ ᱦᱮᱸ

ᱦᱚᱸ ᱡᱚᱦᱟᱨ ᱡᱚᱦᱟᱨ